ᱤᱧᱟᱹᱝ ᱞᱟᱠᱪᱟᱨ ᱞᱟᱹᱜᱤᱫ ᱴᱷᱟᱹᱣᱠᱟᱹ ᱞᱩᱜᱽᱲᱤᱡ ᱫᱚ ᱦᱩᱭᱩᱜ ᱠᱟᱱᱟ ᱠᱚᱲᱟ ᱦᱚᱯᱚᱱ ᱫᱚ ᱯᱩᱬ ᱫᱷᱩᱛᱤ ᱥᱩᱢᱩᱝ ᱟᱨ ᱠᱩᱲᱤ ᱦᱚᱯᱚᱱ ᱫᱚ ᱯᱩᱬ ᱜᱮᱸᱫᱟᱜ ᱥᱩᱢᱩᱝ